ᱦᱮᱞᱳ ᱦᱮᱸᱻ ᱪᱮᱫ ᱠᱚ ᱚᱥᱩᱵᱤᱫᱟ ᱦᱩᱭᱩᱜ ᱠᱟᱱᱟ ᱦᱚᱸᱜ ᱚᱭ ᱰᱨᱮᱱ ᱠᱚ ᱵᱟᱠᱚ ᱥᱟᱯᱟ ᱚᱴᱚᱣᱟᱠᱟᱫᱟ ᱟᱨ ᱟᱛᱩᱨᱮᱱ ᱦᱚᱲ ᱦᱚᱸ ᱢᱮᱛᱟ ᱠᱚ ᱠᱟᱱᱟ ᱥᱟᱯᱟᱭ ᱯᱮ ᱰᱨᱮᱱ ᱠᱚ ᱵᱟᱠᱚ ᱟᱸᱡᱚᱢ ᱮᱫᱟ ᱱᱚᱜ ᱚᱭ ᱥᱤᱠᱲᱤᱡ ᱠᱚ ᱡᱟᱥᱛᱤᱣᱠᱟᱱᱟ ᱱᱤᱭᱟᱹ ᱠᱷᱟᱛᱤᱨ ᱛᱮ ᱢᱟᱱᱮ ᱨᱩᱣᱟ ᱠᱚ ᱦᱩᱭᱩᱜ ᱠᱟᱱᱟ ᱵᱩᱡᱷᱟᱹᱣ ᱵᱟᱲᱟᱣ ᱠᱚ ᱠᱟᱱᱟᱞᱮ ᱠᱤᱱᱛᱩ ᱵᱟᱠᱚ ᱟᱸᱡᱚᱢ ᱮᱫᱟ

ᱢᱟᱱᱮ ᱜᱤᱫᱽᱨᱟᱹ ᱠᱚ ᱨᱩᱣᱟᱹᱭᱮᱜ ᱠᱚᱣᱟ ᱛᱟᱯᱚᱨᱮ ᱱᱚᱜ ᱚᱭ ᱢᱚᱥᱟᱨᱤ ᱠᱚ ᱵᱟᱠᱚ ᱴᱟᱸᱜᱟᱣ ᱫᱟ ᱵᱤᱱᱟᱹ ᱴᱟᱸᱜᱟᱣ ᱛᱮᱜᱮ ᱜᱤᱛᱤᱡ ᱠᱟᱱᱟ ᱜᱤᱛᱤᱡ ᱦᱚᱸ ᱛᱟᱯᱚᱨᱮ ᱨᱩᱣᱟᱹᱭᱮᱜ ᱠᱚᱣᱟ ᱚᱱᱟ ᱠᱷᱟᱛᱤᱨ ᱛᱮ ᱰᱟᱠᱴᱚᱨ ᱴᱷᱮᱡ ᱠᱚ ᱪᱟᱞᱟᱜ ᱠᱟᱱᱟ ᱰᱟᱠᱴᱚᱨ ᱠᱚ ᱢᱮᱛᱟ ᱠᱚ ᱠᱟᱱᱟ ᱡᱮ ᱢᱚᱥᱟᱨᱤ ᱴᱟᱸᱜᱟᱣ ᱠᱟᱛᱮᱜ ᱜᱤᱛᱤᱜ ᱯᱮ ᱮᱱᱦᱚᱸ ᱵᱟᱠᱚ ᱟᱸᱡᱚᱢ ᱮᱫᱟ ᱦᱮᱸ ᱡᱚᱨ ᱵᱚᱢᱤ ᱠᱚᱫᱚ ᱵᱟᱝ ᱦᱩᱭ ᱟᱠᱟᱱᱟ ᱠᱤᱱᱛᱩ ᱰᱟᱠᱛᱟᱨ ᱴᱷᱮᱡ ᱫᱚ ᱪᱟᱞᱟᱜ ᱠᱟᱱ ᱜᱮᱭᱟ ᱩᱱᱠᱩ ᱫᱚᱠᱚ ᱥᱟᱵᱽᱫᱷᱟᱱᱮᱜ ᱠᱚᱜᱮᱭᱟ ᱡᱮ ᱛᱤᱦᱤᱧ ᱜᱟᱯᱟ ᱫᱚ ᱟᱭᱢᱟ ᱨᱚᱠᱚᱢ ᱥᱤᱠᱲᱤᱡ ᱠᱚ ᱮᱻ ᱢᱮᱱᱟᱜ ᱠᱚᱣᱟ ᱢᱚᱥᱟᱨᱤ ᱴᱟᱸᱜᱟᱣ ᱠᱟᱛᱮᱜ ᱯᱮ ᱜᱤᱛᱤᱡᱼᱟ ᱫᱤᱱᱟᱹᱢ ᱦᱤᱞᱳᱜ ᱠᱤᱱᱛᱩᱵᱟᱠᱚ ᱴᱟᱸᱜᱟᱣᱮᱫᱟ ᱴᱟᱸᱜᱟᱣ ᱦᱚᱸ ᱚᱻ ᱴᱷᱤᱠ ᱜᱮᱭᱟ ᱦᱮᱸ ᱥᱟᱯᱟ ᱫᱚᱞᱮ ᱥᱟᱯᱟᱭᱮᱜ ᱠᱟᱜ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱵᱮᱥ ᱫᱚᱦᱚᱭ ᱢᱮ